ᱪᱟᱥ ᱠᱟᱹᱢᱤ ᱫᱚ ᱱᱚᱰᱮ ᱡᱟᱦᱟᱸ ᱧᱮᱞᱚᱜ ᱠᱟᱱᱟ ᱡᱮ ᱯᱩᱨᱟᱹᱯᱩᱨᱤ ᱦᱚᱭ ᱦᱤᱸᱥᱤᱫᱽ ᱢᱟ ᱠᱟᱱᱜᱮ ᱮᱵᱚᱝ ᱥᱮᱨᱢᱟ ᱡᱟᱹᱲᱤ ᱪᱮᱛᱟᱱ ᱨᱮᱜᱮ ᱱᱚᱰᱮᱱᱟᱜ ᱪᱟᱥᱫᱚ ᱦᱩᱭᱩᱜᱼᱟ ᱟᱨ ᱥᱮᱨᱢᱟ ᱡᱟᱹᱲᱤ ᱡᱚᱫᱤ ᱴᱷᱤᱠᱴᱷᱟᱠ ᱵᱟᱝ ᱦᱩᱭᱩᱜᱼᱟ ᱠᱷᱟᱱ ᱪᱟᱥᱦᱚᱸ ᱥᱩᱵᱤᱫᱷᱟ ᱢᱚᱛᱚ ᱵᱟᱝ ᱦᱩᱭᱩᱜᱼᱟ

ᱚᱱᱟ ᱞᱮᱠᱟᱛᱮ ᱟᱫᱚ ᱱᱚᱰᱮ ᱵᱟᱨ ᱨᱚᱠᱚᱢ ᱪᱟᱥ ᱟᱵᱚᱣᱟᱜᱫᱚ ᱢᱮᱱᱟ ᱟᱠᱟᱫᱟ ᱢᱤᱫᱴᱟᱝ ᱫᱚ ᱠᱷᱮᱛᱼᱵᱟᱹᱫᱽ ᱨᱮᱱᱟᱜ ᱪᱟᱥ ᱟᱨ ᱢᱤᱫᱴᱟᱝᱫᱚ ᱰᱟᱸᱜᱟ ᱠᱚᱨᱮᱱᱟᱜ ᱦᱚᱸ ᱪᱟᱥ ᱢᱮᱱᱟᱜ ᱛᱟᱵᱚᱱᱟ ᱟᱫᱚ ᱡᱮᱨᱚᱠᱚᱢ ᱦᱚᱭ ᱦᱤᱸᱥᱤᱫᱽ ᱥᱮ ᱫᱟᱜ ᱡᱟᱹᱲᱤ ᱛᱮᱦᱮᱱᱚᱜ ᱠᱟᱱᱟ ᱚᱱᱟ ᱞᱮᱠᱟᱛᱮ ᱜᱮ ᱢᱤᱫᱴᱮᱝ ᱡᱚᱫᱤ ᱵᱟᱝ ᱦᱩᱭᱩᱜᱼᱟ ᱛᱚ ᱫᱚᱥᱟᱨ ᱪᱟᱥ ᱠᱚᱨᱟᱣ ᱨᱮᱱᱟᱜ ᱢᱤᱫᱴᱟᱝ ᱪᱤᱱᱛᱟᱹ ᱵᱷᱟᱵᱽᱱᱟ ᱦᱩᱭᱩᱜᱼᱟ ᱡᱟᱦᱟᱸᱫᱚ ᱠᱚᱢ ᱫᱟᱜ ᱨᱮᱱᱟᱜ ᱪᱟᱥ ᱡᱮᱢᱚᱱ ᱦᱚᱲᱮᱡ ᱨᱟᱢᱲᱟ ᱨᱟᱦᱮᱲ ᱥᱟᱶ ᱥᱟᱶᱛᱮ ᱟᱵᱟᱨ ᱧᱮᱞᱚᱜ ᱠᱟᱱᱟᱱ ᱡᱮ ᱱᱚᱣᱟ ᱥᱚᱵᱽᱡᱤ ᱥᱚᱢᱚᱭ ᱵᱤᱞᱟ ᱛᱤ ᱵᱮᱸᱜᱟᱲ ᱥᱮ ᱮᱴᱟᱜ ᱥᱚᱵᱽᱡᱤᱠᱚ ᱡᱟᱦᱟᱸ ᱠᱚᱫᱚ ᱩᱱᱟᱹᱜ ᱵᱮᱥᱤ ᱫᱟᱜ ᱵᱟᱝ ᱫᱚᱨᱠᱟᱨᱚᱜᱼᱟ ᱱᱚᱝᱠᱟᱱ ᱥᱚᱵᱽᱡᱤ ᱠᱚ ᱪᱟᱥ ᱠᱟᱛᱮ ᱦᱚᱸ ᱠᱚᱢ ᱫᱟᱜ ᱨᱮᱫᱚ ᱱᱚᱣᱟ ᱠᱚᱦᱚᱸ ᱪᱟᱥ ᱜᱟᱱᱚᱜ ᱜᱮᱭᱟ ᱟᱨ ᱮᱢᱚᱱᱚ ᱥᱚᱢᱚᱭ ᱦᱩᱭᱩᱜᱼᱟ ᱡᱟᱦᱟᱸ ᱫᱚ ᱦᱳᱲᱳ ᱵᱤᱞᱤᱭ ᱠᱟᱱᱟ ᱚᱱᱠᱟᱱ ᱥᱚᱢᱚᱭᱦᱚᱸ ᱫᱟᱜ ᱡᱟᱹᱲᱤ ᱥᱟᱸᱜᱮ ᱜᱮᱭᱟ ᱟᱫᱚ ᱛᱟᱦᱚᱞᱮ ᱫᱟᱜ ᱡᱟᱹᱲᱤ ᱦᱚᱸ ᱟᱫᱚ ᱠᱚᱱᱴᱤᱱᱤᱭᱩ ᱫᱚ ᱱᱟᱦᱟᱜ ᱵᱟᱭ ᱫᱟᱜᱼᱟ ᱚᱱᱟ ᱞᱮᱠᱟᱛᱮ ᱵᱟᱨᱼᱯᱮ ᱫᱤᱱ ᱢᱟᱲᱟᱝ ᱡᱟᱦᱟᱸᱭ ᱡᱟᱹᱯᱩᱫᱽᱮᱫ ᱛᱮᱦᱮᱱᱟ ᱥᱟᱛᱫᱤᱱ ᱫᱷᱟᱹᱵᱤᱡᱼᱮ ᱡᱟᱹᱯᱩᱫᱽ ᱮᱫ ᱛᱮᱦᱮᱱᱟ ᱟᱫᱚ ᱱᱚᱣᱟ ᱥᱟᱛᱫᱤᱱ ᱫᱷᱚᱨᱮ ᱛᱟᱦᱞᱮ ᱚᱱᱟ ᱫᱚᱨᱤᱵᱽᱫᱚ ᱚᱱᱠᱟ ᱚᱵᱚᱥᱛᱟ ᱨᱮᱜᱮ ᱫᱚᱦᱚᱠᱟᱜ ᱦᱩᱭᱩᱜᱼᱟ ᱛᱟᱦᱮᱱ ᱦᱩᱭᱩᱜᱼᱟ ᱠᱳᱱᱳ ᱩᱯᱟᱹᱭ ᱵᱟᱹᱱᱩᱜᱼᱟ ᱨᱟᱠᱟᱵ ᱵᱟᱝ ᱜᱟᱱᱚᱜᱼᱟ ᱟᱫᱚ ᱱᱚᱜᱼᱚᱸᱭ ᱡᱮ ᱡᱚᱫᱤ ᱦᱳᱲᱳ ᱠᱚ ᱤᱨᱻ ᱮᱢᱟᱱ ᱠᱟᱛᱮ ᱤᱨᱻ ᱜᱤᱛᱤᱡ ᱠᱟᱛᱮ ᱡᱚᱫᱤ ᱱᱚᱣᱟ ᱫᱟᱜᱡᱟᱲᱤ ᱦᱤᱡᱩᱜᱼᱟ ᱛᱚᱠᱷᱚᱱ ᱜᱮ ᱵᱮᱥᱤ ᱠᱷᱚᱛᱤᱫᱚ ᱦᱩᱭᱩᱜᱼᱟ ᱛᱤᱸᱜᱩ ᱛᱟᱦᱮᱱ ᱠᱷᱟᱱᱫᱚ ᱩᱱᱟᱹᱜ ᱵᱟᱹᱲᱤᱡᱫᱚ ᱩᱱᱟᱹᱜ ᱠᱷᱚᱛᱤᱫᱚ ᱵᱟᱝ ᱦᱩᱭᱩᱜᱼᱟ ᱛᱚᱵᱮ ᱛᱩᱞᱚᱱᱟᱢᱩᱞᱚᱠ ᱫᱚ ᱠᱷᱚᱛᱤᱜ ᱜᱮᱭᱟ ᱟᱫᱚ ᱱᱚᱜᱼᱚᱸᱭ ᱡᱮ ᱡᱟᱦᱟᱸᱠᱚ ᱱᱚᱝᱠᱟᱱ ᱚᱵᱚᱥᱛᱷᱟᱨᱮ ᱧᱩᱨᱩᱜᱼᱟ ᱩᱱᱚᱠᱛᱚ ᱫᱚ ᱠᱚᱥᱴᱚ ᱵᱩᱡᱷᱟᱹᱜ ᱜᱮᱭᱟ ᱢᱮᱱᱠᱷᱟᱱ ᱟᱵᱟᱨ ᱫᱟᱜ ᱫᱟᱜᱛᱮ ᱚᱱᱟ ᱚᱣᱟᱨ ᱤᱫᱤ ᱟᱛᱮᱫ ᱦᱚᱸ ᱫᱚᱦᱚ ᱨᱮᱱᱟᱜ ᱴᱷᱟᱸᱭ ᱵᱟᱝ ᱧᱟᱢᱚᱜᱼᱟ ᱵᱚᱞᱮ ᱚᱱᱟᱫᱚ ᱚᱱᱠᱟ ᱚᱵᱚᱥᱛᱟ ᱜᱮ ᱠᱷᱚᱱᱟ ᱦᱚᱭᱛᱚ ᱡᱟᱦᱟᱸ ᱴᱷᱮᱱ ᱫᱟᱜ ᱛᱤᱸᱜᱩᱣᱠᱟᱱᱟ ᱚᱱᱰᱮ ᱠᱷᱚᱱᱟᱜ ᱠᱟᱹᱴᱤᱡ ᱰᱷᱟᱸᱜᱟ ᱥᱮᱡ ᱨᱟᱠᱟᱵᱼᱠᱟᱜ ᱦᱩᱭᱩᱜᱼᱟ ᱱᱚᱝᱠᱟ ᱠᱟᱛᱮᱫ ᱟᱨᱠᱤ ᱥᱟᱢᱴᱟᱣ ᱦᱩᱭᱩᱜ ᱠᱟᱱᱟ ᱟᱨ ᱟᱵᱚᱫᱚ ᱱᱚᱣᱟ ᱨᱮᱱᱟᱜ ᱯᱚᱨᱤᱵᱚᱨᱛᱚᱱ ᱥᱮ ᱵᱤᱠᱚᱞᱯᱚ ᱠᱚᱫᱚ ᱟᱨ ᱪᱮᱫᱵᱚᱱ ᱟᱹᱜᱩ ᱫᱟᱲᱮᱼᱟ ᱛᱚᱵᱮ ᱥᱚᱵᱽᱥᱚᱢᱚᱭ ᱪᱮᱥᱴᱟ ᱦᱩᱭᱩᱜᱼᱟ ᱡᱟᱦᱟᱱ ᱟᱵᱟᱫᱽᱜᱮ ᱦᱩᱭ ᱥᱟᱹᱛ ᱟᱠᱟᱱ ᱚᱠᱛᱚᱨᱮ ᱡᱚᱫᱤ ᱠᱳᱱᱳ ᱠᱤᱪᱷᱩ ᱥᱚᱢᱚᱭ ᱧᱟᱢᱚᱜᱼᱟ ᱛᱟᱦᱞᱮ ᱚᱱᱟ ᱥᱚᱢᱚᱭ ᱢᱩᱫᱽᱨᱮᱜᱮ ᱚᱱᱟᱫᱚ ᱥᱟᱢᱴᱟᱣ ᱨᱮᱱᱟᱜ ᱫᱚᱨᱠᱟᱨ ᱢᱮᱱᱟᱜ ᱟᱠᱟᱫᱟ ᱟᱨ ᱡᱚᱫᱤ ᱯᱚᱨᱤᱵᱮᱥ ᱥᱮ ᱫᱟᱜ ᱡᱟᱹᱲᱤ ᱨᱮᱱᱟᱜ ᱡᱚᱫᱤ ᱟᱵᱽᱦᱟᱣᱟᱵᱚᱱ ᱧᱮᱞ ᱠᱮᱫᱟ ᱠᱤ ᱠᱟᱹᱴᱤᱡ ᱫᱟᱜ ᱡᱟᱲᱤ ᱢᱮᱱᱟ ᱟᱠᱟᱫᱟ ᱛᱟᱦᱞᱮᱠᱷᱟᱱ ᱡᱚᱫᱤ ᱦᱳᱲᱳ ᱨᱮᱱᱟᱜ ᱦᱳᱲᱳ ᱪᱟᱥ ᱨᱮᱱᱟᱜ ᱠᱟᱛᱷᱟ ᱢᱮᱱ ᱦᱩᱭᱩᱜ ᱠᱟᱱᱟ ᱵᱟ ᱮᱴᱟᱜ ᱡᱟᱦᱟᱱ ᱡᱮᱠᱳᱱᱳ ᱪᱟᱥᱜᱮ ᱢᱮᱱ ᱜᱟᱱᱚᱜᱼᱟ ᱟᱫᱚ ᱩᱱᱚᱠᱛᱚ ᱫᱚ ᱚᱱᱟᱠᱚ ᱥᱟᱢᱴᱟᱣ ᱨᱮᱱᱟᱜ ᱡᱟᱦᱟᱸ ᱠᱟᱹᱢᱤᱦᱚᱨᱟ ᱚᱱᱟᱫᱚ ᱵᱟᱝ ᱥᱟᱢᱴᱟᱣ ᱠᱟᱛᱮ ᱡᱟᱦᱟᱸ ᱡᱚᱢᱤᱨᱮ ᱡᱟᱦᱟᱸ ᱞᱮᱠᱟ ᱚᱵᱚᱥᱛᱟ ᱨᱮ ᱢᱮᱱᱟᱜᱼᱟ ᱚᱱᱠᱟ ᱚᱵᱚᱥᱛᱟᱨᱮ ᱛᱟᱦᱮᱸᱞᱮᱱ ᱠᱷᱟᱱ ᱩᱱᱟᱹᱜᱫᱚ ᱵᱟᱝ ᱠᱷᱚᱛᱤᱜᱼᱟ ᱛᱚ ᱱᱚᱝᱠᱟ ᱵᱷᱟᱵᱽᱛᱮ ᱜᱮ ᱱᱤᱛᱚᱝ ᱫᱷᱟᱹᱵᱤᱡᱛᱮ ᱟᱨᱠᱤ ᱪᱟᱥ ᱪᱮᱛᱟᱱ ᱨᱮ ᱱᱤᱨᱵᱷᱚᱨ ᱢᱮᱱᱟᱜᱵᱚᱱ ᱦᱚᱲ ᱠᱚᱫᱚ ᱠᱟᱹᱢᱤᱵᱚᱱ ᱠᱟᱹᱢᱤ ᱯᱟᱨᱚᱢ ᱤᱫᱤᱭ ᱮᱫᱟ